ᱦᱮᱞᱳ ᱦᱮᱸ ᱵᱟᱸᱠᱩᱲᱟ ᱥᱚᱫᱚᱨ ᱛᱷᱟᱱᱟᱜᱮ ᱠᱟᱱᱟ ᱚᱠᱚᱭᱮᱢ ᱞᱟᱹᱭ ᱫᱟ ᱟᱪᱪᱷᱟ ᱛᱳ ᱚᱱᱟ ᱵᱮᱜᱽᱨᱮᱫᱚ ᱪᱮᱫ ᱠᱚ ᱛᱟᱦᱮ ᱠᱟᱱ ᱛᱟᱢᱟ ᱢᱟᱱᱮᱧ ᱢᱮᱱ ᱦᱚᱪᱚᱭᱮᱫᱟ ᱡᱮ ᱡᱚᱠᱷᱚᱱ ᱤᱭᱩᱱᱤᱵᱷᱟᱨᱥᱤᱴᱤ ᱠᱷᱚᱱᱮᱢ ᱦᱤᱡᱩᱜ ᱠᱟᱱᱟ ᱩᱱ ᱚᱠᱛᱚ ᱵᱮᱜᱽ ᱫᱚ ᱟᱫ ᱠᱟᱱ ᱛᱟᱢᱟ ᱛᱟᱭᱛᱚ ᱟᱪᱪᱷᱟ ᱱᱚᱣᱟ ᱵᱟᱵᱚᱫᱛᱮ ᱟᱢ ᱫᱚ ᱢᱤᱫᱴᱮᱱ ᱡᱟᱦᱟᱸ ᱥᱟᱫᱷᱟᱨᱚᱱ ᱰᱟᱭᱨᱤ ᱦᱮᱸᱥᱮ ᱢᱤᱫᱴᱮᱱ ᱮᱯᱞᱤᱠᱮᱥᱚᱱ ᱚᱞ ᱠᱟᱛᱮᱜ ᱥᱟᱫᱷᱟᱨᱚᱱ ᱰᱟᱭᱨᱤ ᱦᱩᱭᱩᱜ ᱛᱟᱢᱟ ᱡᱟᱦᱟᱸ ᱰᱚᱠᱩᱢᱮᱱᱴᱥ ᱠᱚ ᱟᱫ ᱠᱟᱱ ᱛᱟᱢᱟ ᱚᱱᱟ ᱰᱚᱠᱩᱢᱮᱱᱴᱥ ᱠᱚ ᱚᱱᱰᱮᱢ ᱮᱢᱟ ᱦᱮᱸ ᱚᱱᱟ ᱥᱟᱶᱛᱮ ᱚᱱᱟ ᱨᱮᱱᱟᱜ ᱡᱮᱨᱚᱠᱥ ᱟᱨ ᱚᱨᱤᱡᱤᱱᱟᱞ ᱦᱚᱢ ᱟᱹᱜᱩ ᱛᱚᱨᱟᱭᱟ ᱵᱟᱝᱠᱮ ᱰᱟᱭᱨᱤ ᱢᱟᱲᱟᱝ ᱛᱮᱫᱚ ᱴᱟᱠᱟ ᱯᱚᱭᱥᱟ ᱠᱚᱫᱚ ᱵᱟᱝ ᱞᱟᱜᱟᱜᱼᱟ ᱱᱚᱣᱟ ᱠᱚᱫᱚ ᱟᱯᱮ ᱠᱚ ᱟᱞᱮᱭᱟᱜ ᱰᱤᱭᱩᱴᱤ ᱠᱟᱱ ᱛᱟᱞᱮᱭᱟ ᱦᱮᱸᱥᱮ ᱟᱯᱮ ᱠᱚᱣᱟ ᱜᱚᱲᱚ ᱥᱚᱯᱚᱦᱚᱫᱨᱮ ᱟᱞᱮ ᱫᱚ ᱥᱚᱵ ᱥᱚᱢᱚᱭᱜᱮ ᱢᱮᱱᱟᱜ ᱞᱮᱭᱟ ᱠᱟᱹᱣᱰᱤ ᱠᱚᱫᱚ ᱵᱟᱝ ᱞᱟᱜᱟᱜᱼᱟ ᱛᱚ ᱡᱟᱦᱟᱸ ᱠᱚ ᱟᱫ ᱠᱟᱱ ᱛᱟᱢᱟ ᱟᱨ ᱠᱟᱹᱴᱤᱡ ᱤᱧ ᱞᱟᱹᱭᱟ ᱡᱮ ᱛᱤᱱᱟᱹᱜ ᱚᱠᱛᱚ ᱟᱫ ᱠᱟᱱ ᱛᱟᱢᱟ ᱴᱟᱭᱤᱢ ᱡᱚᱫᱤ ᱯᱷᱤᱠᱥ ᱰᱮᱴ ᱮᱢ ᱞᱟᱹᱭᱟ ᱮᱱᱠᱷᱟᱱ ᱟᱞᱮᱭᱟᱜ ᱛᱚᱫᱚᱱᱛᱚᱨᱮ ᱠᱟᱹᱴᱤᱡ ᱥᱩᱵᱤᱫᱷᱟ ᱛᱟᱞᱮᱭᱟ ᱟᱨ ᱚᱠᱟ ᱴᱷᱮᱱ ᱟᱪᱪᱷᱟ ᱡᱚᱠᱷᱚᱱᱮᱢ ᱨᱩᱣᱟᱹᱲ ᱠᱟᱱᱟ ᱯᱮ ᱴᱟᱲᱟᱝ ᱚᱠᱛᱚ ᱵᱟᱥᱴᱮᱱᱰᱨᱮ ᱛᱟᱭᱛᱚ ᱡᱚᱠᱷᱚᱱ ᱟᱢᱟᱜ ᱥᱩᱨ ᱥᱩᱯᱩᱨ ᱠᱤ ᱡᱟᱦᱟᱸᱭ ᱠᱚ ᱛᱟᱦᱮ ᱠᱟᱱᱟ ᱚᱱᱠᱟᱢ ᱫᱤᱥᱟᱹᱭᱮᱫᱟ ᱟᱫᱚ ᱵᱟᱥ ᱨᱮᱜᱮ ᱚᱱᱟ ᱫᱚ ᱟᱫ ᱟᱠᱟᱱ ᱛᱟᱢᱟ ᱦᱮᱸ ᱵᱟᱥ ᱨᱮᱜᱮᱢ ᱵᱩᱡᱽ ᱞᱮᱫᱟ ᱥᱮ ᱵᱟᱥ ᱠᱷᱚᱱ ᱟᱲᱜᱚ ᱠᱟᱛᱮᱜ ᱮᱢ ᱫᱤᱥᱟᱹᱭᱮᱫᱟ ᱡᱮ ᱵᱮᱜᱽ ᱫᱚ ᱵᱟᱹᱱᱩᱜ ᱛᱟᱢᱟ ᱟᱪᱪᱷᱟ ᱤᱭᱩᱱᱤᱵᱷᱟᱨᱥᱤᱴᱤ ᱠᱷᱚᱱ ᱡᱚᱠᱷᱚᱱᱮᱢ ᱨᱩᱣᱟᱹᱲ ᱠᱟᱱᱟ ᱟᱫᱚ ᱚᱠᱟᱴᱟᱜ ᱵᱟᱥᱨᱮᱢ ᱫᱮᱡ ᱞᱮᱱᱟ ᱢᱟᱱᱮ ᱤᱭᱩᱱᱤᱵᱷᱟᱨᱥᱤᱴᱤ ᱵᱟᱥᱨᱮ ᱥᱮ ᱮᱢᱱᱤ ᱞᱳᱠᱟᱞ ᱡᱟᱦᱟ ᱵᱟᱥ ᱠᱚ ᱪᱟᱞᱟᱜᱼᱟ ᱚᱱᱟ ᱵᱟᱥ ᱨᱮ ᱟᱪᱪᱷᱟ ᱚᱱᱟ ᱵᱟᱥ ᱨᱮᱭᱟᱜ ᱧᱩᱛᱩᱢ ᱮᱢ ᱞᱟᱹᱭ ᱫᱟᱲᱮᱭᱟᱜᱼᱟ ᱟᱪᱪᱷᱟ ᱵᱟᱥᱴᱮᱱᱰᱨᱮ ᱛᱤᱨᱮᱫᱚᱭ ᱥᱮᱴᱮᱨᱟ ᱛᱤᱱᱴᱟ ᱞᱟᱹᱭ ᱠᱮᱫᱟᱢ ᱟᱪᱪᱷᱟ ᱴᱷᱤᱠ ᱜᱮᱭᱟ ᱟᱢᱟᱜ ᱚᱱᱟ ᱡᱟᱦᱟᱸ ᱰᱤᱴᱮᱞᱥ ᱠᱚ ᱚᱱᱟ ᱠᱚ ᱡᱷᱚᱛᱚᱜᱮ ᱚᱞ ᱫᱚᱦᱚ ᱠᱮᱫᱟ ᱟᱨ ᱱᱚᱣᱟ ᱥᱟᱶᱛᱮ ᱢᱤᱫᱴᱮᱡ ᱠᱟᱛᱷᱟᱧ ᱞᱟᱹᱭᱟ ᱡᱟᱦᱟᱸᱱᱟᱜ ᱡᱚᱫᱤ ᱚᱱᱟᱨᱮ ᱮ ᱴᱤ ᱮᱢ ᱠᱟᱨᱰ ᱵᱟ ᱥᱟᱥᱛᱷᱚ ᱥᱟᱛᱷᱤ ᱠᱟᱨᱰ ᱵᱟ ᱡᱟᱦᱟᱸᱱᱟᱜ ᱚᱱᱠᱟᱱᱟᱜ ᱠᱟᱨᱰ ᱠᱚᱠᱤ ᱛᱟᱦᱮᱸ ᱠᱟᱱ ᱛᱟᱢᱟ ᱰᱚᱠᱳᱢᱮᱱᱴᱥ ᱥᱟᱶᱛᱮ ᱚᱱᱟ ᱡᱚᱫᱤ ᱛᱟᱦᱮᱸ ᱠᱟᱱᱟ ᱮᱱᱠᱷᱟᱱ ᱟᱢᱟᱜ ᱚᱱᱟ ᱮ ᱴᱤ ᱮᱢ ᱠᱟᱨᱰ ᱫᱚ ᱮᱢᱤᱰᱤᱭᱮᱴᱞᱤ ᱵᱚᱱᱫᱚ ᱦᱚᱪᱚ ᱦᱩᱭᱩᱜ ᱛᱟᱢᱟ ᱡᱚᱫᱤ ᱮᱠᱟᱩᱱᱴ ᱨᱮ ᱴᱟᱠᱟ ᱠᱚ ᱢᱮᱱᱟᱜ ᱛᱟᱢᱟ ᱮᱱᱠᱷᱟᱱ ᱫᱚᱠᱚ ᱤᱭᱟᱹ ᱫᱟᱲᱮᱭᱟᱜᱼᱟ ᱴᱟᱠᱟ ᱠᱚ ᱟᱨ ᱮ ᱴᱤ ᱮᱢ ᱠᱟᱨᱰ ᱵᱚᱱᱫᱚ ᱦᱚᱪᱚ ᱞᱟᱹᱜᱤᱫᱛᱮ ᱚᱱᱟ ᱫᱚ ᱟᱞᱟᱫᱟ ᱠᱟᱨᱛᱮ ᱢᱤᱫᱴᱮᱱ ᱮᱯᱞᱤᱠᱮᱥᱚᱱ ᱮᱢ ᱦᱩᱭᱩᱜ ᱛᱟᱢᱟ ᱟᱨ ᱟᱞᱮ ᱚᱱᱟᱞᱮ ᱤᱧ ᱡᱟᱦᱟᱸ ᱞᱮ ᱤᱧ ᱡᱟᱦᱟᱸ ᱳᱥᱤ ᱤᱧ ᱱᱤᱛᱚᱜ ᱢᱤᱱᱤᱧᱟ ᱛᱚ ᱟᱢ ᱱᱚᱣᱟ ᱮᱯᱨᱩᱵᱷ ᱠᱟᱛᱮᱜ ᱡᱟᱦᱟᱸ ᱮᱯᱨᱩᱵᱷ ᱨᱤᱥᱤᱵᱷᱞᱮ ᱮᱢᱚᱜᱼᱟ ᱚᱱᱟ ᱨᱤᱥᱤᱵᱷ ᱤᱫᱤ ᱠᱟᱛᱮᱜ ᱵᱮᱝᱠ ᱨᱮᱢ ᱪᱟᱞᱟᱜᱼᱟ ᱟᱨ ᱡᱟᱦᱟᱸ ᱦᱮᱸ ᱥᱚᱵ ᱫᱤᱱᱜᱮ ᱠᱷᱩᱞᱟᱹᱣ ᱛᱟᱦᱮᱱᱟ ᱥᱩᱫᱷᱩ ᱢᱟᱛᱨᱚ ᱥᱟᱱᱰᱮ ᱡᱟᱦᱟᱸ ᱫᱚ ᱥᱤᱸᱜᱮ ᱢᱟᱦᱟ ᱨᱚᱵᱤᱵᱟᱨ ᱫᱚ ᱵᱚᱱᱫᱚ ᱛᱟᱦᱮᱱᱟ ᱟᱢᱫᱚ ᱡᱮᱠᱳᱱᱳ ᱫᱤᱱᱮᱢ ᱦᱮᱡ ᱫᱟᱲᱮᱭᱟᱜᱼᱟ ᱟᱢᱟᱜ ᱫᱚ ᱱᱚᱣᱟ ᱰᱟᱭᱨᱤᱞᱮ ᱦᱟᱛᱟᱣ ᱮᱜ ᱛᱟᱢᱟ ᱛᱚ ᱟᱢ ᱮᱢᱤᱰᱤᱭᱮᱴᱞᱤᱢ ᱦᱤᱡᱩᱜᱼᱟ ᱰᱟᱭᱨᱤ ᱠᱚᱨᱟᱣ ᱞᱟᱹᱜᱤᱫᱛᱮ ᱡᱟᱦᱟᱸ ᱞᱮᱠᱟᱛᱮᱞᱮ ᱜᱚᱲᱚ ᱥᱚᱯᱚᱦᱚᱫ ᱢᱮᱭᱟ ᱦᱮᱸ ᱟᱪᱪᱷᱟ ᱴᱷᱤᱠ ᱜᱮᱭᱟ ᱦᱮᱸ